ᱟᱢ ᱥᱮᱨᱮᱧᱼᱫᱩᱨᱟᱹᱝ ᱮᱦᱚᱵ ᱥᱟᱱᱟᱭᱮᱫ ᱢᱮᱭᱟ ᱥᱮ ᱟᱢᱟᱜ ᱥᱮᱨᱮᱧ ᱨᱮᱭᱟᱜ ᱦᱩᱱᱟᱹᱨ ᱵᱟᱹᱲᱛᱤ ᱥᱟᱱᱟᱭᱮᱫ ᱢᱮᱭᱟ ᱛᱚ ᱟᱢ ᱞᱟᱹᱜᱤᱫ ᱤᱧ ᱱᱚᱣᱟᱜᱮᱧ ᱟᱥᱚᱜᱼᱟ ᱡᱮ ᱟᱢ ᱡᱟᱦᱟᱢ ᱥᱮᱨᱮᱧᱟ ᱚᱱᱟ ᱥᱮᱨᱮᱧ ᱞᱟᱹᱜᱤᱫ ᱫᱚ ᱱᱤᱛᱳᱝ ᱡᱮᱢᱚᱱ ᱢᱚᱱᱮ ᱠᱟᱜ ᱢᱮ ᱞᱟᱜᱽᱬᱮ ᱥᱮ ᱥᱚᱨᱦᱟᱭᱮᱢ ᱥᱮᱨᱮᱧᱟ ᱛᱚ ᱚᱱᱟ ᱨᱮᱱᱟᱜ ᱨᱟᱦᱟ ᱟᱲᱟᱝ ᱡᱟᱦᱟᱸ ᱠᱟᱱᱟ ᱚᱱᱟ ᱫᱚ ᱵᱟᱢ ᱵᱟᱲᱟᱭ ᱠᱷᱟᱱ ᱫᱚ ᱡᱟᱦᱟᱸᱭ ᱵᱟᱰᱟᱭᱟ ᱩᱱᱤ ᱴᱷᱮᱱ ᱠᱷᱚᱱ ᱨᱟᱦᱟᱸᱢ ᱪᱮᱫ ᱦᱟᱛᱟᱣᱟ ᱟᱨ ᱚᱱᱟ ᱥᱟᱶᱛᱮ ᱟᱢ ᱛᱩᱢᱫᱟᱹᱜ ᱴᱟᱢᱟᱠ ᱥᱮ ᱦᱟᱨᱢᱳᱱᱤᱭᱟᱢ ᱥᱮ ᱟᱨᱚ ᱟᱭᱢᱟ ᱞᱮᱠᱟᱱᱟᱜ ᱥᱟᱱᱛᱟᱲ ᱨᱮᱱᱟᱜ ᱡᱟᱦᱟᱸᱠᱚ ᱢᱮᱱᱟᱜᱼᱟ ᱛᱩᱢᱫᱟᱹᱜ ᱴᱟᱢᱟᱠ ᱟᱨ ᱦᱟᱨᱢᱳᱱᱤᱭᱟᱢ ᱟᱨ ᱠᱮᱥᱤᱭᱳ ᱟᱨ ᱛᱤᱨᱭᱳ ᱚᱱᱟ ᱠᱚᱣᱟᱛᱮ ᱟᱢᱟᱜ ᱚᱱᱟ ᱥᱮᱨᱮᱧᱮᱢ ᱦᱩᱱᱟᱹᱨ ᱫᱟᱲᱮᱭᱟᱜᱼᱟ ᱟᱨ ᱚᱱᱟ ᱥᱟᱶᱛᱮ ᱟᱢᱟᱜ ᱥᱮᱨᱮᱧ ᱦᱚᱸᱢ ᱟᱹᱰᱤ ᱱᱟᱯᱟᱭ ᱦᱩᱭᱩᱜᱼᱟ ᱤᱧ ᱫᱚ ᱱᱚᱣᱟᱜᱮᱧ ᱞᱟᱹᱭᱮᱫᱟ ᱟᱨ ᱤᱧᱟᱹᱜ ᱢᱮᱱ ᱞᱮᱠᱟᱛᱮᱫᱚ ᱟᱨᱚ ᱱᱚᱝᱠᱟ ᱜᱮ ᱟᱢᱟᱜ ᱥᱮᱨᱮᱧ ᱦᱚᱸ ᱪᱟᱞᱟᱣ ᱤᱫᱤᱜ ᱢᱟ ᱥᱮ ᱟᱢᱮᱢ ᱥᱮᱨᱮᱧ ᱚᱱᱟ ᱟᱨ ᱚᱱᱟ ᱥᱮᱨᱮᱧ ᱨᱮᱭᱟᱜ ᱡᱚᱛᱚ ᱢᱟᱱᱮᱢ ᱥᱮᱨᱮᱧ ᱥᱟᱶᱛᱮ ᱚᱱᱟ ᱠᱚ ᱡᱮᱢᱚᱱ ᱡᱟᱦᱟᱸ ᱦᱩᱭᱩᱜ ᱠᱟᱱᱟ ᱡᱮ ᱚᱱᱟ ᱤᱭᱟᱹᱫᱚ ᱪᱮᱫ ᱠᱚ ᱢᱮᱱ ᱮᱫᱟ ᱦᱟᱨᱢᱳᱱᱤᱭᱟᱢ ᱛᱮ ᱡᱮᱢᱚᱱ ᱡᱩᱛᱩᱜ ᱠᱟᱱᱟ ᱥᱮ ᱢᱚᱡᱽ ᱪᱮᱦᱨᱟ ᱥᱮᱨᱮᱧ ᱥᱟᱰᱮ ᱠᱟᱱᱟ ᱥᱮ ᱟᱸᱡᱚᱢᱚᱜᱼᱟ ᱚᱱᱟᱜᱮᱧ ᱞᱟᱹᱭᱮᱫᱟ